ᱟᱵᱚᱣᱟᱜ ᱫᱤᱥᱟᱹᱢᱨᱮ ᱟᱭᱢᱟ ᱜᱚᱴᱟᱝ ᱠᱷᱤᱞᱳᱰ ᱢᱮᱱᱟᱜᱼᱟ ᱢᱮᱱᱠᱷᱟᱱ ᱡᱮᱢᱚᱱ ᱯᱷᱩᱴᱵᱚᱞ ᱠᱷᱮᱞᱳᱰ ᱦᱮᱱᱟᱜᱼᱟ ᱠᱷᱤᱞᱳᱰ ᱦᱮᱱᱟᱜᱼᱟ ᱛᱳ ᱢᱮᱱᱠᱷᱟᱱ ᱤᱧᱫᱚ ᱯᱷᱩᱴᱵᱚᱞ ᱠᱷᱮᱞᱳᱰᱫᱚ ᱟᱹᱰᱤ ᱱᱟᱯᱟᱭᱜᱮᱧ ᱠᱩᱥᱤᱭᱟᱜᱼᱟ ᱟᱨ ᱟᱹᱰᱤ ᱱᱟᱯᱟᱭᱜᱮᱧ ᱵᱩᱡᱷᱟᱹᱟ ᱛᱚᱵᱮ ᱢᱮᱱᱠᱷᱟᱱ ᱟᱨᱚ ᱡᱮ ᱩᱱᱠᱩ ᱯᱷᱩᱴᱵᱚᱞ ᱜᱟᱛᱮᱜ ᱠᱷᱮᱞᱚᱣᱟᱨ ᱢᱮᱱᱟᱜ ᱠᱚᱣᱟ ᱩᱝᱠᱩ ᱠᱚᱣᱟ ᱧᱩᱛᱩᱢᱦᱚᱸᱭ ᱞᱟᱹᱭᱫᱟᱲᱮᱭᱟᱜᱼᱟ ᱡᱮᱢᱚᱱ ᱦᱮᱱᱟᱭᱟ ᱡᱮᱢᱚᱱ ᱦᱮᱱᱟᱭᱟ ᱜᱳᱨᱟᱪᱟᱸᱫᱽ ᱢᱟᱹᱨᱰᱤ ᱥᱟᱫᱷᱩ ᱢᱟᱹᱨᱰᱤ ᱵᱤᱡᱚᱭ ᱢᱟᱹᱨᱰᱤ ᱛᱳ ᱩᱱᱠᱩᱫᱚ ᱢᱮᱱᱠᱷᱟᱱ ᱟᱹᱰᱤ ᱱᱟᱯᱟᱭᱜᱮᱧ ᱧᱮᱞ ᱟᱠᱟᱫ ᱛᱟᱠᱚᱣᱟ ᱠᱷᱮᱞ ᱟᱨ ᱟᱹᱰᱤ ᱱᱟᱯᱟᱭᱜᱮᱧ ᱠᱩᱥᱤᱭᱟᱛᱟ ᱠᱚᱣᱟ ᱦᱮᱸ ᱩᱱᱠᱩ ᱡᱮᱢᱚᱱ ᱤᱱᱟᱹ ᱠᱷᱮᱞᱳᱰ ᱠᱟᱛᱮᱫ ᱜᱮ ᱟᱠᱚᱣᱟᱜ ᱜᱷᱟᱨᱚᱸᱡᱽᱠᱚ ᱪᱟᱞᱟᱣ ᱮᱫᱟ ᱟᱨ ᱠᱚ ᱧᱮᱞᱮᱫ ᱛᱟᱠᱚᱣᱟ ᱛᱚᱵᱮ ᱢᱮᱱᱠᱷᱟᱱ ᱟᱵᱚ ᱫᱤᱥᱚᱢᱨᱮ ᱟᱨᱦᱚᱸ ᱟᱭᱢᱟ ᱨᱚᱠᱚᱢ ᱠᱷᱮᱞᱳᱰ ᱢᱮᱱᱟᱜᱼᱟ ᱛᱳ ᱩᱱᱠᱩ ᱫᱚ ᱩᱱᱠᱩᱣᱟᱜ ᱧᱩᱛᱩᱢᱜᱤᱧ ᱞᱟᱹᱭ ᱫᱟᱲᱮᱭᱟᱜ ᱠᱟᱱᱟ ᱟᱨ ᱧᱩᱛᱩᱢᱫᱚ ᱟᱨ ᱵᱟᱹᱠᱤᱭᱟᱜ ᱫᱚ ᱩᱱᱟᱹᱜ ᱵᱟᱹᱧ ᱞᱟᱹᱭ ᱫᱟᱲᱮᱭᱟᱜ ᱠᱟᱱᱟ ᱛᱚᱵᱮ ᱢᱮᱱᱠᱷᱟᱱ ᱤᱱᱟᱹᱜᱤᱧ ᱢᱮᱱ ᱮᱫ ᱛᱟᱵᱚᱱᱟ